ᱤᱧ ᱫᱚᱧ ᱠᱩᱥᱤᱭᱟᱠᱚᱣᱟ ᱢᱟᱨᱮ ᱥᱤᱝᱜᱟᱹᱨ ᱠᱚ ᱩᱱᱠᱩ ᱥᱤᱢᱟᱹᱞ ᱴᱩᱰᱩ ᱠᱚ ᱠᱚ ᱦᱩᱭᱮᱱᱟ ᱢᱟᱨᱥᱟᱝ ᱦᱟᱸᱥᱫᱟᱜ ᱠᱚᱠᱚ ᱦᱩᱭᱮᱱᱟ ᱢᱟᱜᱚᱞ ᱦᱟᱸᱥᱫᱟᱜ ᱠᱚᱠᱚ ᱦᱩᱭᱮᱱᱟ ᱜᱤᱛᱟ ᱵᱟᱥᱠᱮ ᱠᱚ ᱟᱨᱚ ᱠᱚᱞᱯᱚᱱᱟ ᱤᱭᱟᱹ ᱦᱟᱸᱥᱫᱟᱜ ᱠᱚ ᱩᱱᱠᱩ ᱠᱚᱧ ᱠᱩᱥᱤᱭᱟᱠᱚᱣᱟ ᱚᱱᱠᱟᱜᱮ ᱩᱱᱠᱩᱣᱟᱜ ᱥᱮᱨᱮᱧ ᱨᱮᱫᱚ ᱟᱹᱰᱤ ᱪᱮᱨᱦᱟ ᱛᱟᱠᱚ ᱢᱮᱱᱟᱜᱼᱟ ᱥᱮᱨᱮᱧ ᱥᱮᱨᱮᱧ ᱨᱮᱭᱟᱜ ᱟᱲᱟᱝ ᱦᱚᱸ ᱛᱟᱠᱚ ᱪᱮᱨᱦᱟ ᱜᱮᱭᱟ ᱟᱨ ᱥᱮᱨᱮᱧ ᱦᱚᱸ ᱩᱱᱠᱩᱣᱟᱜ ᱥᱮᱨᱮᱧᱮᱢ ᱟᱸᱡᱚᱢ ᱞᱮᱠᱷᱟᱱ ᱫᱚ ᱟᱹᱰᱤ ᱪᱮᱨᱦᱟ ᱜᱮᱢ ᱵᱩᱡᱷᱟᱹᱣ ᱠᱟᱫᱟ ᱨᱟᱹᱥᱠᱟᱹ ᱜᱮ ᱚᱱᱮ ᱡᱮ ᱠᱚ ᱡᱤᱭᱟᱲ ᱜᱮᱢ ᱵᱩᱡᱷᱟᱹᱣ ᱠᱮᱫᱟ ᱩᱱᱠᱩᱣᱟᱜ ᱥᱮᱨᱮᱧ ᱮᱢᱟᱱ ᱫᱚ ᱚᱱᱟ ᱠᱷᱟᱹᱛᱤᱨ ᱛᱮ ᱩᱱᱠᱩᱣᱟᱜ ᱥᱮᱨᱮᱧ ᱠᱚᱜᱮᱧ ᱵᱟᱰᱟᱭᱟ ᱟᱸᱡᱚᱢᱟ ᱤᱧ ᱫᱚ ᱟᱸᱡᱚᱢ ᱵᱟᱲᱟᱭᱟᱹᱧ ᱟᱨ ᱱᱤᱛᱚᱜ ᱦᱚᱸᱠᱚ ᱥᱮᱨᱮᱧᱮᱫ ᱜᱮᱭᱟ ᱟᱨᱦᱚᱸ ᱟᱹᱰᱤ ᱜᱟᱱ ᱠᱩᱲᱤ ᱜᱤᱫᱽᱨᱟᱹ ᱠᱚᱲᱟ ᱜᱤᱫᱽᱨᱟᱹ ᱠᱚ ᱪᱮᱫ ᱟᱠᱟᱫ ᱜᱮᱭᱟ ᱠᱚ ᱥᱮᱨᱮᱧᱮᱫ ᱜᱮᱭᱟ ᱠᱚᱣᱟᱜ ᱫᱚ ᱤᱧ ᱫᱚ ᱩᱱᱠᱩᱭᱟᱜ ᱧᱩᱛᱩᱢ ᱠᱚᱫᱚ ᱱᱤᱛᱚᱜ ᱫᱚ ᱵᱟᱹᱧ ᱵᱟᱰᱟᱭᱟ ᱢᱟᱨᱮᱱ ᱠᱚᱣᱟᱜ ᱠᱚᱜᱮᱧ ᱵᱟᱰᱟᱭᱟ ᱤᱧ ᱫᱚ ᱩᱱᱠᱩᱣᱟᱜ ᱠᱚᱜᱮ ᱧᱮᱞ ᱵᱟᱲᱟ ᱟᱠᱟᱫ ᱫᱚ ᱯᱟᱹᱦᱤᱞ ᱫᱚᱧ ᱧᱮᱞ ᱵᱟᱲᱟ ᱠᱟᱫᱟ ᱟᱞᱮ ᱚᱲᱟᱜ ᱠᱚᱦᱚᱸ ᱠᱚ ᱦᱮᱡ ᱵᱟᱲᱟ ᱟᱠᱟᱱᱟ ᱫᱟᱠᱟ ᱩᱛᱩ ᱠᱚᱦᱚᱸ ᱡᱚᱢ ᱵᱟᱲᱟ ᱠᱟᱛᱮᱫ ᱠᱚ ᱪᱟᱞᱟᱣ ᱟᱠᱟᱱᱟ ᱚᱱᱟᱛᱮ ᱦᱟᱸᱜ ᱩᱱᱠᱩ ᱠᱚᱫᱚ ᱩᱨᱩᱢ ᱟᱠᱟᱫ ᱠᱚ ᱴᱷᱤᱠᱟᱹ ᱟᱠᱟᱫ ᱠᱚᱣᱟᱧ ᱦᱟᱜ ᱤᱧ ᱵᱮᱥ ᱞᱮᱠᱟ ᱜᱮᱭᱟ ᱟᱨ ᱱᱤᱛᱳᱜ ᱠᱚᱫᱚ ᱵᱟᱹᱧ ᱴᱷᱤᱠᱟᱹ ᱟᱠᱟᱫ ᱠᱚᱣᱟ ᱚᱱᱟ ᱛᱮᱜᱮ ᱩᱱᱠᱩᱭᱟᱜ ᱧᱩᱛᱩᱢ ᱠᱚᱫᱚ ᱦᱟᱸᱜ ᱵᱟᱹᱧ ᱞᱟᱹᱭ ᱫᱟᱲᱮᱭᱟᱜ ᱠᱟᱱᱟ ᱟᱨ ᱟᱹᱰᱤ ᱨᱟᱹᱥᱠᱟᱹ ᱠᱚᱠᱚ ᱥᱮᱨᱮᱧᱟ ᱩᱱᱠᱩ ᱫᱚ ᱨᱟᱹᱥᱠᱟᱹ ᱥᱮᱨᱮᱧ ᱨᱮᱭᱟᱜ ᱤᱭᱟᱹ ᱛᱟᱠᱚ ᱟᱹᱰᱤ ᱵᱮᱥᱟ ᱛᱟᱠᱚᱣᱟ ᱪᱮᱨᱦᱟ ᱦᱟ ᱛᱟᱠᱚ ᱡᱟᱦᱟᱸᱭ ᱜᱮᱢ ᱟᱸᱡᱚᱢ ᱞᱮᱠᱷᱟᱱ ᱫᱚ ᱦᱚᱲᱢᱚ ᱜᱚᱴᱟ ᱦᱤᱞᱟᱹᱣ ᱜᱚᱫᱚᱜᱼᱟ ᱩᱱᱠᱩᱣᱟᱜ ᱥᱮᱨᱮᱧᱮᱢ ᱟᱸᱡᱚᱢ ᱜᱚᱫ ᱞᱮᱠᱷᱟᱡ ᱫᱚ ᱚᱱᱟ ᱞᱟᱹᱜᱤᱫ ᱛᱮ ᱩᱱᱠᱩᱣᱟᱜ ᱥᱮᱨᱮᱧ ᱫᱚ ᱟᱹᱰᱤ ᱡᱳᱨ ᱜᱮᱧ ᱠᱩᱥᱤᱭᱟᱜᱼᱟ ᱤᱧ ᱫᱚ ᱩᱱᱠᱩᱭᱟᱜ ᱥᱮᱨᱮᱧ ᱠᱚᱫᱚ